ᱱᱮᱛᱟᱨ ᱫᱚ ᱵᱮᱝᱠᱤᱝ ᱟᱹᱰᱤ ᱜᱮ ᱥᱚᱞᱦᱮ ᱟᱠᱟᱱᱟ ᱪᱮᱫᱟᱜ ᱥᱮ ᱵᱮᱝᱠ ᱟᱨ ᱵᱮᱝᱠ ᱨᱮᱭᱟᱜ ᱥᱟᱠᱷᱟ ᱟᱹᱰᱤ ᱡᱟᱹᱥᱛᱤ ᱦᱩᱭ ᱟᱠᱟᱱᱟ ᱮᱹᱴᱤᱹᱮᱢ ᱠᱚ ᱦᱩᱭ ᱟᱠᱟᱱᱟ ᱚᱱᱟ ᱠᱚᱨᱮ ᱠᱷᱚᱱ ᱢᱟᱹᱱᱢᱤ ᱠᱟᱹᱣᱰᱤ ᱥᱮ ᱴᱟᱠᱟ ᱯᱚᱭᱥᱟ ᱠᱚ ᱞᱮᱱᱫᱮᱱ ᱜᱮᱭᱟ ᱟᱨ ᱱᱮᱛᱟᱨ ᱰᱤᱡᱤᱴᱟᱞ ᱡᱩᱜᱽ ᱨᱮᱫᱚ ᱡᱟᱹᱥᱛᱤ ᱰᱚᱠᱩᱢᱮᱱᱴ ᱠᱚ ᱵᱟᱝ ᱞᱟᱜᱟᱜ ᱠᱟᱱᱟ ᱥᱮ ᱢᱤᱫ ᱫᱤᱱ ᱛᱮᱜᱮ ᱮᱠᱟᱣᱩᱱᱴ ᱠᱷᱩᱞᱟᱹᱣ ᱜᱟᱱᱚᱜ ᱠᱟᱱᱟ ᱚᱱᱟᱛᱮ ᱵᱮᱝᱠᱤᱝ ᱥᱚᱞᱦᱮ ᱟᱠᱟᱫᱟ ᱦᱮᱸ ᱱᱚᱣᱟ ᱰᱤᱡᱤᱴᱟᱞ ᱡᱩᱜᱽ ᱨᱮᱫᱚ ᱯᱷᱳᱱ ᱥᱮ ᱱᱮᱴ ᱵᱮᱝᱠᱤᱝ ᱱᱚᱣᱟ ᱠᱚᱛᱮ ᱠᱚ ᱞᱮᱱᱫᱮᱱᱟ ᱱᱚᱣᱟ ᱠᱚᱨᱮ ᱳ ᱴᱤ ᱯᱤ ᱠᱚ ᱵᱚᱞᱚᱱ ᱜᱮᱭᱟ ᱯᱷᱳᱱ ᱠᱟᱛᱮᱫ ᱮᱹᱴᱤᱹᱮᱢ ᱠᱚᱨᱮᱱᱟᱜ ᱯᱟᱥᱚᱣᱟᱨᱰ ᱠᱚ ᱠᱷᱚᱡᱚᱜ ᱜᱮᱭᱟ ᱦᱮᱠᱟᱨ ᱠᱚ ᱟᱨ ᱱᱚᱣᱟ ᱠᱚ ᱥᱮᱭᱟᱨ ᱥᱮᱭᱟᱨ ᱠᱟᱛᱮᱫ ᱢᱟᱹᱱᱢᱤᱭᱟᱜ ᱠᱟᱹᱣᱰᱤ ᱠᱚ ᱠᱩᱢᱵᱽᱲᱩᱜ ᱠᱟᱱ ᱜᱮᱭᱟ ᱟᱨ ᱚᱱᱟᱛᱮᱜᱮ ᱢᱟᱹᱱᱢᱤᱭᱟᱜ ᱢᱚᱱᱮ ᱨᱮ ᱵᱚᱛᱚᱨ ᱥᱮ ᱦᱤᱲᱤᱡ ᱛᱮᱭᱟᱨ ᱟᱠᱟᱱᱟ